ᱡᱤᱭᱚᱱ ᱯᱤᱲᱦᱤ ᱡᱚᱛᱷᱟᱛ ᱞᱮᱠᱟᱛᱮ ᱞᱟᱠᱪᱟᱨ ᱥᱚᱨᱜᱚᱭ ᱞᱟᱹᱜᱤᱜ ᱡᱚᱛᱚᱠᱷᱚᱱ ᱥᱚᱞᱦᱮ ᱰᱟᱦᱟᱨ ᱫᱚ ᱦᱩᱭᱩᱜ ᱠᱟᱱᱟ ᱡᱚᱫᱤ ᱟᱵᱚ ᱰᱤᱡᱤᱴᱟᱞ ᱯᱞᱟᱴᱯᱷᱚᱨᱢ ᱨᱮ ᱤᱭᱩᱴᱤᱭᱩᱵᱽ ᱯᱷᱮᱹᱥᱵᱩᱠ ᱮᱞᱵᱟᱢ ᱥᱤᱱᱮᱹᱢᱟ ᱠᱚᱨᱮ ᱟᱵᱚᱣᱟᱜ ᱞᱟᱠᱪᱟᱨ ᱪᱚᱨᱪᱟ ᱞᱮᱠᱷᱟᱱ ᱞᱮᱠᱷᱟᱱ ᱟᱹᱰᱤ ᱥᱚᱞᱦᱮ ᱛᱮᱵᱚᱱ ᱡᱤᱭᱚᱱ ᱯᱤᱲᱦᱤ ᱵᱚᱱ ᱪᱮᱫ ᱫᱟᱲᱮᱭᱟᱜᱼᱟ